ᱤᱧ ᱡᱮᱢᱚᱱ ᱱᱚᱝᱠᱟ ᱢᱩᱴᱷᱟᱹᱱ ᱠᱩᱧ ᱟᱸᱠᱷᱟᱣ ᱵᱟᱲᱟ ᱟᱠᱟᱫ ᱜᱮᱭᱟ ᱢᱩᱴᱷᱟᱹᱱ ᱢᱟᱱᱮ ᱪᱮᱫ ᱞᱮᱠᱟ ᱢᱩᱴᱷᱟᱹᱱ ᱚᱠᱚᱭᱟᱜ ᱢᱩᱴᱷᱟᱹᱱᱤᱧ ᱟᱸᱠᱷᱟᱣ ᱠᱟᱫᱟ ᱚᱱᱟ ᱦᱩᱧ ᱞᱟᱹᱭᱮᱫᱟ ᱡᱮᱢᱚᱱ ᱦᱚᱸᱜᱼᱚᱭ ᱯᱚᱱᱰᱤᱛ ᱨᱚᱜᱷᱩᱱᱟᱛᱷ ᱢᱩᱨᱢᱩ ᱧᱩᱛᱩᱢᱟᱠᱟᱱ ᱦᱚᱲ ᱩᱱᱤᱭᱟᱜ ᱢᱩᱴᱷᱟᱹᱱᱤᱧ ᱟᱸᱠᱷᱟᱣ ᱠᱟᱫᱟ ᱛᱚ ᱚᱱᱟ ᱟᱸᱠᱷᱟᱣ ᱵᱮᱲᱟ ᱨᱮ ᱟᱹᱰᱤᱜᱟᱱ ᱮᱴᱠᱮᱴᱚᱬᱮ ᱦᱳᱭ ᱦᱟᱞᱞᱟ ᱦᱩᱭ ᱟᱠᱟᱱᱟ ᱠᱤᱱᱛᱩ ᱦᱩᱭᱟᱠᱟᱱ ᱨᱮᱦᱚᱸ ᱤᱧ ᱟᱸᱠᱷᱟᱣ ᱟᱠᱟᱫ ᱜᱮᱭᱟ ᱪᱮᱫᱟᱜ ᱥᱮ ᱤᱧᱤᱧ ᱠᱩᱥᱤᱭᱟᱜᱼᱟ ᱤᱧᱤᱧ ᱠᱩᱥᱤᱭᱟᱜ ᱦᱚᱛᱮᱫ ᱛᱮ ᱤᱧᱫᱩᱧ ᱟᱸᱠᱷᱟᱣ ᱟᱠᱟᱫ ᱜᱮᱭᱟ ᱮᱴᱠᱮᱴᱚᱬᱮ ᱦᱩᱭᱟᱠᱟᱱ ᱨᱮᱦᱚᱸ ᱡᱳᱨ ᱡᱚᱵᱚᱥᱛᱤ ᱠᱟᱛᱮ ᱤᱧᱫᱩᱧ ᱟᱸᱠᱷᱟᱣ ᱠᱟᱫᱟ ᱪᱮᱫᱟᱜ ᱥᱮ ᱤᱧᱫᱩᱧ ᱠᱩᱥᱤᱭᱟᱜᱼᱟ ᱤᱱᱟᱹ ᱠᱷᱟᱹᱛᱤᱨ ᱤᱧᱫᱩᱧ ᱟᱸᱠᱷᱟᱣ ᱟᱠᱟᱫ ᱜᱮᱭᱟ ᱡᱟᱦᱟᱸᱛᱤᱱᱟᱹᱜ ᱱᱚᱣᱟ ᱮᱴᱠᱮᱴᱮ ᱱᱚᱣᱟ ᱛᱟᱞᱟ ᱨᱮ ᱮᱴᱠᱮᱴᱚᱬᱮ ᱦᱩᱭᱟᱠᱟᱱ ᱨᱮᱦᱚᱸ ᱟᱸᱠᱷᱟᱣ ᱟᱠᱟᱫ ᱜᱤᱭᱟᱹᱧ ᱮᱵᱚᱝᱤᱧ ᱟᱸᱠᱷᱟᱣᱮᱫ ᱜᱮᱭᱟ ᱟᱨᱤᱧ ᱟᱸᱠᱷᱟᱣ ᱜᱮᱭᱟ ᱪᱮᱫᱟᱜ ᱤᱧ ᱟᱸᱠᱷᱟᱣ ᱮᱫᱟ ᱪᱮᱫᱟᱜ ᱤᱧᱫᱩᱧ ᱟᱹᱰᱤᱧ ᱠᱩᱥᱤᱭᱟᱜᱼᱟ ᱤᱱᱟᱹ ᱠᱷᱟᱹᱛᱤᱨ ᱤᱧᱫᱩᱧ ᱟᱸᱠᱷᱟᱣᱮᱫ ᱜᱮᱭᱟ